ᱟᱪᱪᱷᱟ ᱵᱟᱯᱟ ᱞᱟᱹᱭ ᱢᱮᱥᱮ ᱢᱟᱱᱮ ᱢᱤᱫ ᱡᱟᱭᱜᱟ ᱨᱮᱞᱮ ᱪᱟᱞᱟᱜᱼᱟ ᱚᱱᱠᱟ ᱴᱩᱨ ᱞᱮᱠᱟ ᱥᱮ ᱴᱩᱨ ᱞᱮ ᱪᱟᱞᱟᱜ ᱞᱟᱹᱜᱤᱫ ᱢᱟᱱᱮ ᱫᱟᱨᱡᱤᱞᱤᱝ ᱥᱮᱫ ᱛᱚ ᱟᱢ ᱢᱟᱢ ᱪᱟᱞᱟᱣ ᱵᱟᱲᱟ ᱟᱠᱟᱱᱟ ᱛᱚ ᱪᱮᱫ ᱞᱮᱠᱟ ᱵᱷᱟᱲᱟ ᱪᱮᱫ ᱞᱮᱠᱟ ᱞᱟᱜᱟᱜ ᱠᱟᱱᱟ ᱥᱮ ᱚᱠᱟ ᱠᱷᱚᱱ ᱴᱨᱮᱱ ᱪᱮᱫ ᱞᱮᱠᱟ ᱛᱮ ᱥᱟᱵ ᱦᱩᱭᱩᱜ ᱠᱟᱱᱟ ᱥᱮ ᱵᱟᱥ ᱛᱮᱯᱮ ᱪᱟᱞᱟᱣ ᱞᱮᱱᱟ ᱢᱤᱫᱴᱮᱱ ᱛᱷᱚᱲᱟᱢ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ ᱟᱪᱪᱷᱟ ᱟᱪᱪᱷᱟ ᱟᱪᱪᱷᱟ ᱟᱪᱪᱷᱟ ᱯᱟᱸᱪ ᱦᱟᱡᱟᱨ ᱴᱟᱠᱟ ᱚ ᱟᱪᱪᱷᱟ ᱟᱪᱪᱷᱟ ᱟᱪᱪᱷᱟ ᱯᱟᱸᱪ ᱦᱟᱡᱟᱨ ᱴᱟᱠᱟ ᱠᱷᱟᱱ ᱛᱚᱵᱩ ᱯᱨᱚᱛᱷᱚᱢ ᱵᱟᱥ ᱛᱮᱯᱮ ᱪᱟᱞᱟᱣ ᱞᱮᱱᱟ ᱥᱮ ᱴᱨᱮᱱ ᱛᱮᱯᱮ ᱪᱟᱞᱟᱣ ᱞᱮᱱᱟ ᱟᱪᱪᱷᱟ ᱵᱟᱥᱛᱮᱯᱮ ᱪᱟᱞᱟᱣ ᱞᱮᱱᱟ ᱛᱚ ᱚᱠᱟᱨᱮᱯᱮ ᱴᱨᱮᱱ ᱚᱠᱟ ᱨᱮᱯᱮ ᱥᱟᱵ ᱞᱮᱫᱟ ᱢᱟᱥᱮ ᱴᱨᱮᱱ ᱟᱪᱪᱷᱟ ᱴᱨᱮᱱ ᱠᱳᱞᱠᱟᱛᱟ ᱨᱮ ᱚᱸᱰᱮ ᱠᱷᱚᱱ ᱟᱪᱪᱷᱟ ᱮᱱ ᱡᱤ ᱯᱤ ᱛᱮ ᱚᱱᱟ ᱚᱸᱰᱮ ᱴᱨᱮᱱ ᱯᱮ ᱥᱟᱵ ᱠᱮᱫᱟ ᱛᱚ ᱟᱯᱮ ᱟᱪᱪᱷᱟ ᱨᱤᱡᱟᱨᱵᱷᱮᱥᱚᱱ ᱯᱮ ᱪᱟᱞᱟᱣ ᱞᱮᱱᱟ ᱥᱮ ᱤᱱᱟᱹ ᱞᱚᱠᱟᱞ ᱛᱮ ᱟᱪᱪᱷᱟ ᱟᱪᱪᱷᱟ ᱟᱪᱪᱷᱟ ᱟᱪᱪᱷᱟ ᱴᱳᱴᱟᱞ ᱛᱤᱱᱟᱹᱜ ᱠᱷᱚᱨᱪᱟᱢ ᱞᱟᱹᱭ ᱠᱮᱜᱼᱟ ᱯᱟᱸᱪ ᱦᱟᱡᱟᱨ ᱵᱟᱝ ᱟᱪᱪᱷᱟ ᱴᱷᱤᱠ ᱜᱮᱭᱟ ᱛᱚᱵᱮ ᱦᱮᱸ ᱟᱹᱰᱤ ᱥᱟᱨᱦᱟᱣ